ᱤᱧ ᱯᱨᱟᱭ ᱫᱚᱥ ᱵᱟᱨᱚᱴᱤ ᱩᱞ ᱫᱟᱨᱮ ᱟᱨ ᱥᱩᱯᱟᱹᱨᱤ ᱫᱟᱨᱮ ᱱᱟᱲᱠᱮᱞ ᱫᱟᱨᱮ ᱢᱮᱱᱟᱜ ᱟᱠᱟᱫ ᱛᱤᱧᱟ ᱤᱧ ᱯᱨᱚᱛᱤ ᱢᱟᱥᱮᱨᱮ ᱱᱟᱭ ᱱᱟᱭ ᱠᱚᱨᱮ

ᱟᱨ ᱯᱤᱯᱟᱹ ᱫᱚ ᱵᱮᱨᱮᱞ ᱨᱮᱦᱚᱸᱧ ᱟᱠᱷᱨᱤᱧ ᱦᱚᱴᱚ ᱠᱟᱜᱼᱟ ᱟᱨ ᱟᱞᱮ ᱦᱚᱸ ᱡᱟᱜᱮ ᱩᱛᱩ ᱠᱟᱛᱮ ᱞᱮ ᱡᱚᱢᱟ ᱠᱷᱟᱱᱴᱟᱲ ᱦᱚᱸ ᱨᱚᱦᱚᱭ ᱟᱠᱟᱫ ᱜᱮᱭᱟᱞᱮ ᱵᱟᱨᱚ ᱯᱚᱱᱮᱨᱳᱴᱤ ᱜᱟᱱ ᱠᱟᱱᱴᱷᱟᱲ ᱦᱚᱸ ᱚᱱᱠᱟᱜᱮ ᱵᱮᱨᱮᱞ ᱛᱮ ᱟᱨ ᱵᱤᱞᱤ ᱛᱮᱞᱮ ᱟᱠᱷᱨᱤᱧᱟ ᱟᱨ ᱱᱟᱲᱠᱳᱞ ᱨᱮᱭᱟᱜ ᱦᱚᱸ ᱰᱟᱹᱨ ᱵᱟᱞᱮ ᱜᱤᱰᱤ ᱠᱟᱜᱼᱟ ᱱᱟᱲᱠᱳᱞ ᱨᱮᱭᱟᱜ ᱥᱟᱠᱟᱢ ᱛᱮᱦᱚᱸ ᱡᱚᱱᱚᱜ ᱞᱮ ᱵᱮᱱᱟᱣᱟ ᱟᱨ ᱫᱚᱠᱟᱱ ᱢᱟᱨᱠᱮᱴ ᱨᱮᱦᱚᱸ ᱠᱤᱨᱤᱧ ᱟᱠᱷᱨᱤᱧ ᱦᱚᱴᱚ ᱠᱟᱜᱼᱟ ᱵᱟᱵᱮᱨ ᱦᱚᱞᱮ ᱵᱮᱱᱟᱣ ᱜᱮᱭᱟ